ᱤᱧᱟᱹᱜ ᱡᱚᱢᱟᱜ ᱥᱮ ᱡᱚᱢ ᱧᱩᱣᱟᱜ ᱡᱟᱦᱟᱸ ᱠᱟᱛᱷᱟ ᱠᱚ ᱢᱮᱱᱟ ᱵᱤᱥᱮᱥ ᱠᱟᱭᱛᱮ ᱩᱛᱩ ᱪᱮᱫ ᱠᱟᱱᱟ ᱤᱧ ᱦᱟᱲᱟᱢ ᱤᱧ ᱵᱩᱰᱤ ᱜᱚ ᱛᱟᱹᱠᱤᱱ ᱡᱚᱠᱷᱚᱱ ᱤᱧ ᱠᱟᱹᱴᱤᱡ ᱩᱢᱟᱹᱨ ᱨᱤᱧ ᱛᱟᱦᱮᱱᱟ ᱚᱱᱟ ᱳᱭ ᱥᱟᱵ ᱢᱮ ᱦᱩᱭᱩᱜ ᱠᱟᱱᱟ ᱢᱚᱬᱮ ᱵᱚᱪᱷᱚᱨ ᱠᱚᱢ ᱢᱚᱬᱮ ᱵᱚᱪᱷᱚᱨ ᱵᱚᱭᱮᱥ ᱩᱢᱮᱹᱨ ᱛᱟᱦᱮ ᱠᱟᱱ ᱛᱤᱧᱟ ᱤᱧ ᱵᱩᱰᱤᱜᱚ ᱚᱲᱟᱜ ᱠᱷᱚᱱ ᱵᱟᱦᱨᱮ ᱛᱮ ᱵᱟᱲᱜᱮ ᱞᱟᱛᱟᱨ ᱥᱮ ᱢᱟᱴᱷ ᱠᱚ ᱠᱷᱚᱱ ᱚᱱᱮ ᱡᱮ ᱢᱤᱫᱴᱮᱡ ᱠᱷᱟᱱᱛᱟ ᱟᱲᱟᱜ ᱠᱷᱟᱱᱛᱟ ᱟᱲᱟᱜ ᱵᱚᱞᱮ ᱢᱤᱫᱴᱮᱡ ᱟᱲᱟᱜ ᱠᱟᱱᱟ ᱚᱱᱟ ᱠᱷᱟᱱᱛᱟ ᱟᱲᱟᱜ ᱮᱠᱫᱚᱢ ᱦᱩᱭᱩᱜ ᱠᱟᱱᱟ ᱥᱤᱫ ᱟᱹᱜᱩ ᱠᱟᱛᱮᱜ ᱮᱠᱫᱚᱢ ᱦᱩᱭᱩᱜ ᱠᱟᱱᱟ ᱮᱠᱴᱩᱭ ᱜᱮᱛ ᱠᱮᱫᱟ ᱠᱩᱪᱤ ᱠᱩᱪᱤᱛᱮ ᱩᱱᱤ ᱢᱟᱭ ᱦᱩᱭᱩᱜ ᱠᱟᱱᱟ ᱠᱩᱪᱤ ᱠᱩᱪᱤ ᱜᱮᱭᱟ ᱛᱚᱵᱮ ᱟᱨᱦᱚᱭ ᱜᱮᱛ ᱠᱩᱪᱤᱭᱟᱫᱟ ᱱᱚᱣᱟᱛᱮ ᱟᱨᱦᱚᱸ ᱢᱚᱸᱡᱛᱮ ᱟᱹᱨᱩᱵ ᱥᱟᱯᱷᱟ ᱠᱟᱛᱮᱜ ᱪᱚᱱᱫᱟ ᱵᱟᱲᱟᱭᱟ ᱮᱠᱫᱚᱢ ᱥᱮᱵᱮᱡ ᱥᱮᱵᱮᱡ ᱟᱨ ᱚᱱᱟ ᱨᱟᱦᱤᱲ ᱫᱟᱹᱞ ᱥᱟᱶ ᱢᱮᱥᱟ ᱠᱟᱛᱮᱜ ᱮ ᱩᱛᱩ ᱟᱫᱤᱧ ᱛᱟᱦᱮᱜ ᱛᱚ ᱱᱚᱝᱠᱟ ᱪᱮᱨᱦᱟ ᱱᱚᱝᱠᱟ ᱪᱮᱨᱦᱟ ᱡᱚᱢ ᱠᱟᱛᱮᱜ ᱵᱩᱡᱷᱟᱹᱣᱱᱟ ᱵᱚᱞᱮ ᱢᱚᱱᱮ ᱦᱩᱭᱩᱜ ᱠᱟᱱᱟ ᱫᱟᱠᱟ ᱥᱟᱶ ᱥᱚᱜᱚᱨ ᱵᱚᱜᱚᱨ ᱠᱟᱛᱮᱜ ᱢᱤᱫ ᱛᱷᱟᱹᱨᱤ ᱵᱟᱜᱤ ᱠᱟᱛᱮ ᱵᱟᱨ ᱛᱷᱟᱹᱨᱤ ᱫᱟᱠᱟᱧ ᱡᱚᱢ ᱡᱚᱢ ᱫᱟᱲᱮ ᱠᱮᱭᱟ ᱱᱚᱝᱠᱟ ᱢᱚᱡᱽ ᱥᱤᱵᱤᱞ ᱚᱛᱷᱚᱪᱚ ᱚᱱᱟ ᱩᱛ ᱥᱚᱢᱚᱭ ᱪᱮᱫ ᱦᱚᱸ ᱵᱟᱝ ᱞᱟᱜᱟᱜᱼᱟ ᱪᱮᱫ ᱠᱚ ᱢᱮᱛᱟᱜᱼᱟ ᱵᱩᱞᱩᱝ ᱟᱨ ᱵᱟᱨᱭᱟ ᱜᱟᱡ ᱢᱤᱫ ᱯᱷᱳᱴᱟ ᱜᱟᱱ ᱥᱩᱱᱩᱢ ᱦᱮᱸ ᱚᱱᱟ ᱥᱟᱶ ᱜᱷᱟᱱᱴᱟ ᱠᱟᱛᱮᱜ ᱟᱨ ᱡᱚᱫᱤᱢ ᱯᱟᱨᱮᱭᱟᱜ ᱠᱷᱟᱱ ᱫᱚ ᱨᱟᱥᱩᱱ ᱛᱟᱦᱮᱱ ᱠᱷᱟᱱ ᱨᱟᱹᱥᱩᱱ ᱞᱟᱜᱟᱣ ᱞᱮᱠᱷᱟᱡ ᱟᱨᱦᱚᱸ ᱛᱚᱲᱚᱜᱼᱟ ᱮᱵᱚᱝ ᱚᱞᱯᱚ ᱠᱷᱚᱨᱚᱪᱛᱮ ᱠᱷᱚᱨᱚᱪ ᱵᱚᱞᱛᱮ ᱦᱩᱭᱩᱜ ᱠᱟᱱᱟ ᱪᱮᱫ ᱜᱮ ᱵᱟᱹᱱᱩᱜᱼᱟ ᱨᱟᱹᱥᱩᱱ ᱟᱨ ᱵᱚᱞᱮ ᱠᱟᱹᱴᱤᱡ ᱪᱮᱞᱟᱝ ᱜᱟᱡ ᱥᱩᱱᱩᱢ ᱟᱨ ᱵᱩᱞᱩᱝ ᱥᱟᱥᱟᱝ ᱫᱚ ᱵᱟᱝ ᱡᱟᱹᱨᱩᱲᱟ ᱢᱚᱥᱞᱟ ᱡᱟᱹᱨᱩᱲ ᱜᱮ ᱵᱟᱝ ᱠᱟᱱᱟ ᱮᱵᱚᱝ ᱱᱮᱜ ᱮ ᱱᱤᱭᱟᱹ ᱢᱮᱥᱟ ᱠᱟᱛᱮᱜ ᱜᱮ ᱮᱠᱫᱚᱢ ᱟᱹᱰᱤ ᱪᱚᱨᱚᱠ ᱟᱹᱰᱤ ᱢᱚᱡᱽ ᱟᱨ ᱱᱚᱣᱟ ᱛᱮᱫᱚ ᱞᱟᱡ ᱦᱚᱸ ᱵᱟᱝ ᱵᱟᱹᱲᱤᱡᱚᱜᱼᱟ ᱱᱚᱣᱟ ᱛᱮᱫᱚ ᱢᱤᱫᱴᱮᱡ ᱢᱮᱰᱤᱥᱤᱱ ᱠᱟᱱᱟ ᱜᱷᱟᱥ ᱠᱟᱱ ᱜᱮᱭᱟ ᱥᱟᱵ ᱢᱮ ᱠᱷᱟᱱᱛᱟ ᱟᱲᱟᱜ ᱮᱠᱫᱚᱢ ᱢᱮᱰᱤᱥᱤᱱ ᱠᱟᱱᱟ ᱵᱚᱞᱮ ᱞᱟᱡ ᱨᱮᱱᱟᱜ ᱠᱳᱱᱳ ᱠᱚᱢᱯᱮᱞᱮᱱ ᱵᱟᱢ ᱵᱩᱡᱷᱟᱹᱣᱟ ᱦᱮᱸ ᱟᱨ ᱡᱚᱢ ᱛᱮᱦᱚᱸ ᱵᱟᱢ ᱵᱷᱟᱜᱟᱜᱼᱟ ᱟᱢ ᱡᱚᱫᱤᱢ ᱢᱚᱱᱮᱭᱟ ᱢᱤᱫ ᱦᱚᱯᱚᱱ ᱵᱟᱴᱤ ᱥᱮ ᱵᱟᱨ ᱵᱟᱴᱤ ᱡᱚᱢ ᱢᱮ ᱟᱢ ᱦᱚᱸ ᱮᱱᱦᱚᱸ ᱞᱟᱡ ᱵᱟᱝ ᱵᱟᱹᱲᱤᱡᱚᱜ ᱛᱟᱢᱟ ᱮᱵᱚᱝ ᱦᱳᱭᱳᱜ ᱠᱟᱱᱟ ᱚᱱᱟ ᱫᱚ ᱦᱳᱭᱳᱜ ᱠᱟᱱᱟ ᱨᱚᱦᱚᱭ ᱫᱚ ᱵᱟᱝ ᱮᱢᱱᱤ ᱜᱮ ᱥᱮᱸᱫᱽᱨᱟ ᱞᱮᱠᱷᱟᱱᱜᱮ ᱯᱟᱸᱡᱟ ᱧᱟᱢᱟ ᱱᱚᱰᱮ ᱫᱚ ᱠᱳᱱᱳ ᱡᱟᱦᱟᱸ ᱠᱚ ᱢᱮᱛᱟᱜᱼᱟ ᱱᱚᱰᱮ ᱫᱚ ᱨᱟᱱᱱᱟ ᱵᱟᱱᱱᱟ ᱠᱟᱛᱮᱜ ᱪᱮᱫ ᱦᱩᱭᱩᱜ ᱠᱟᱱᱟ ᱱᱚᱝᱠᱟ ᱫᱚ ᱵᱟᱝ ᱠᱟᱱᱟ ᱮᱵᱚᱝ ᱦᱩᱭᱩᱜ ᱠᱟᱱᱟ ᱯᱚᱨᱤᱢᱟᱱ ᱦᱟᱱᱟ ᱯᱚᱨᱤᱢᱟᱱ ᱪᱮᱫ ᱜᱮ ᱵᱟᱝ ᱞᱟᱜᱟᱜᱼᱟ ᱚᱱᱟ ᱵᱩᱞᱩᱝ ᱮᱠᱴᱩ ᱥᱩᱱᱩᱢ ᱟᱨ ᱵᱟᱨ ᱠᱳᱣᱟ ᱢᱤᱫ ᱠᱚᱣᱟ ᱜᱟᱱ ᱨᱚᱥᱩᱱ ᱟᱨ ᱚᱛᱷᱚᱪᱚ ᱦᱩᱭᱩᱜ ᱠᱟᱱᱟ ᱟᱹᱰᱤ ᱢᱚᱡᱽ ᱵᱷᱤᱴᱟᱢᱤᱱ ᱦᱚᱸ ᱠᱟᱱᱟ ᱮᱵᱚᱝ ᱢᱮᱱ ᱜᱟᱱᱚᱜᱼᱟ ᱢᱮᱰᱤᱥᱤᱱ ᱦᱚᱸ ᱢᱮᱱ ᱜᱟᱱᱚᱜᱼᱟ ᱛᱳ ᱛᱮᱦᱮᱧ ᱜᱟᱯᱟ ᱫᱚ ᱦᱩᱭᱩᱜ ᱠᱟᱱᱟ ᱡᱟᱦᱟᱸ ᱱᱚᱣᱟ ᱡᱩᱜᱽ ᱨᱮᱱ ᱦᱚᱲ ᱫᱚ ᱠᱩᱲᱤ ᱠᱚᱲᱟ ᱠᱚᱫᱚ ᱱᱚᱜᱼᱚᱭ ᱡᱮ ᱟᱫᱚᱜ ᱠᱟᱱᱟ ᱢᱮᱰᱤᱥᱤᱱ ᱡᱟᱛᱤᱭᱚ ᱢᱤᱫᱴᱮᱡ ᱥᱚᱵᱡᱤ ᱟᱫᱚᱜ ᱠᱟᱱ ᱛᱚ ᱱᱚᱣᱟ ᱥᱚᱵᱡᱤ ᱛᱮᱜ ᱡᱟᱛᱮ ᱵᱟᱝ ᱟᱫᱚᱜ ᱟᱹᱰᱤ ᱟᱸᱴ ᱤᱧ ᱦᱚᱧ ᱠᱩᱨᱩᱢᱩᱴᱩᱭᱮᱫᱟ ᱤᱧ ᱨᱮᱱ ᱜᱤᱫᱽᱨᱟᱹ ᱦᱚᱠᱚ ᱪᱮᱫ ᱟᱠᱚ ᱠᱟᱱᱟ ᱦᱮᱸ ᱱᱤᱭᱟᱹ ᱜᱮ ᱦᱩᱭᱩᱜ ᱠᱟᱱᱟ ᱠᱟᱛᱷᱟ ᱫᱚ